ᱤᱧ ᱫᱚ ᱥᱟᱶᱛᱟᱞᱤ ᱯᱟᱹᱨᱥᱤ ᱫᱚ ᱠᱟᱹᱴᱤᱡ ᱵᱮᱲᱟ ᱦᱚᱲᱟᱜ ᱢᱚᱪᱟ ᱢᱚᱪᱟᱛᱮ ᱟᱸᱡᱚᱢ ᱠᱟᱛᱮᱜ ᱜᱤᱧ ᱥᱮᱲᱟᱣᱟᱠᱟᱫᱟ ᱟᱨ ᱱᱚᱣᱟ ᱯᱟᱹᱨᱥᱤ ᱵᱟᱵᱚᱫ ᱛᱮ ᱤᱧᱟᱹᱜ ᱛᱮᱢᱚᱱ ᱵᱩᱡᱩᱱ ᱪᱮᱫ ᱦᱚᱸ ᱵᱟᱝ ᱛᱟᱦᱮᱸ ᱠᱟᱱᱟ ᱛᱚᱠᱷᱚᱱ